ᱤᱧ ᱠᱩᱥᱤᱭᱟᱜ ᱯᱩᱛᱷᱤ ᱧᱩᱛᱩᱢ ᱫᱚ ᱦᱩᱭᱩᱜ ᱠᱟᱱᱟ ᱜᱩᱨᱩ ᱜᱚᱢᱠᱮ ᱯᱚᱱᱰᱤᱛ ᱨᱟᱹᱜᱷᱩᱱᱟᱛᱷ ᱢᱩᱨᱢᱩ ᱚᱱᱟ ᱯᱩᱛᱷᱤ ᱫᱚ ᱜᱩᱨᱩ ᱜᱚᱢᱠᱮᱭᱟᱜ ᱡᱤᱭᱚᱱ ᱪᱚᱨᱤᱛ ᱵᱟᱞᱟ ᱠᱟᱱᱟ ᱚᱱᱟ ᱫᱚ ᱜᱩᱨᱩ ᱜᱚᱢᱠᱮ ᱫᱚ ᱯᱟᱸᱪ ᱯᱟᱸᱪ ᱩᱱᱤᱥᱥᱚ ᱯᱟᱸᱪ ᱵᱟᱹᱭᱥᱟᱹᱠᱷ ᱠᱩᱱᱟᱢᱤ ᱨᱮ ᱡᱟᱱᱟᱢ ᱞᱮᱱ ᱛᱟᱦᱮᱸ ᱠᱟᱱᱟ ᱟᱫᱚ ᱚᱱᱟ ᱯᱩᱛᱷᱤ ᱨᱮᱫᱚ ᱱᱚᱣᱟ ᱤᱧ ᱥᱮᱪᱮᱫ ᱤᱧ ᱧᱟᱢ ᱠᱮᱫᱟ ᱡᱮ ᱩᱱᱡᱚᱠᱷᱟᱡ ᱫᱚ ᱜᱩᱨᱩ ᱜᱚᱢᱠᱮ ᱡᱚᱠᱷᱚᱱ ᱟᱥᱲᱟᱭ ᱥᱮᱱᱚᱜ ᱠᱟᱱ ᱛᱟᱦᱮᱫ ᱠᱟᱱᱟ ᱟᱫᱚ ᱩᱱ ᱡᱚᱠᱷᱟᱡ ᱟᱡ ᱵᱟᱵᱟᱭ ᱢᱮᱛᱟᱭ ᱠᱟᱱᱟ ᱦᱮᱸᱵᱟ ᱟᱵᱚ ᱚᱲᱟᱜ ᱨᱮᱢᱟ ᱵᱷᱮᱜᱟᱨ ᱵᱚ ᱨᱚᱲ ᱠᱟᱱᱟ ᱟᱨ ᱟᱥᱲᱟ ᱨᱮᱢᱟ ᱵᱷᱮᱜᱟᱨ ᱵᱚ ᱨᱚᱲ ᱠᱟᱱᱟ ᱢᱮᱱᱠᱷᱟᱱ ᱚᱲᱟᱜ ᱨᱮᱢᱟ ᱟᱵᱚ ᱟᱭᱳ ᱟᱲᱟᱝ ᱛᱮᱵᱚ ᱨᱚᱲ ᱠᱟᱱᱟ ᱟᱨ ᱟᱥᱲᱟ ᱨᱮᱢᱟ ᱟᱵᱚ ᱫᱤᱠᱩ ᱟᱲᱟᱝ ᱛᱮᱵᱚ ᱨᱚᱲ ᱠᱟᱱᱟ ᱱᱚᱝᱠᱟ ᱫᱚ ᱪᱮᱫᱟᱜ ᱱᱚᱝᱠᱟ ᱫᱚ ᱵᱟᱝ ᱦᱩᱭ ᱫᱚᱨᱠᱟᱨ ᱢᱮᱱᱠᱷᱟᱱ ᱫᱚ ᱩᱱᱡᱚᱠᱷᱟᱡ ᱟᱡ ᱵᱟᱵᱟᱭ ᱢᱮᱛᱟᱭ ᱠᱟᱱᱟ ᱡᱚᱠᱷᱚᱱ ᱟᱵᱚ ᱚᱲᱟᱜ ᱨᱮ ᱟᱭᱳ ᱟᱲᱟᱝ ᱛᱮᱵᱚ ᱨᱚᱲ ᱠᱟᱱᱟ ᱮᱱᱠᱷᱟᱱ ᱫᱚ ᱟᱵᱚ ᱟᱥᱲᱟ ᱨᱮᱦᱚᱸ ᱟᱭᱳ ᱟᱲᱟᱝ ᱫᱚ ᱪᱮᱫᱟᱜ ᱵᱟᱵᱚ ᱨᱚᱲ ᱠᱟᱱᱟ ᱪᱮ ᱚᱱᱟ ᱟᱥᱲᱟ ᱨᱮᱫᱚ ᱟᱭᱚ ᱟᱭᱚ ᱟᱲᱟᱝ ᱫᱚ ᱪᱮᱫᱟᱜ ᱵᱟᱝᱠᱚ ᱯᱟᱲᱦᱟᱣᱮᱫ ᱵᱚᱱᱟ ᱟᱫᱚ ᱩᱱᱡᱚᱠᱷᱟᱡ ᱚᱱᱟ ᱟᱡ ᱵᱟᱵᱟᱭ ᱢᱮᱛᱟᱭ ᱠᱟᱱᱟ ᱤᱧ ᱡᱚᱱ ᱫᱚ ᱱᱤᱛᱚᱜ ᱫᱚ ᱟᱥᱲᱟ ᱫᱚ ᱵᱟᱹᱧ ᱥᱮᱱᱚᱜᱼᱟ ᱡᱚᱠᱷᱟᱱ ᱟᱵᱚ ᱟᱥᱲᱟ ᱨᱮᱦᱚᱸ ᱟᱵᱚᱣᱟᱜ ᱟᱭᱚ ᱟᱲᱟᱝ ᱛᱮᱠᱚ ᱯᱟᱲᱦᱟᱣ ᱵᱚᱱᱟ ᱪᱮ ᱟᱭᱳ ᱟᱲᱟᱝ ᱛᱮᱵᱚ ᱨᱚᱲᱟ ᱮᱱᱠᱷᱟᱱ ᱩᱱᱡᱚᱠᱷᱟᱡ ᱫᱩᱧ ᱥᱮᱱᱚᱜᱼᱟ ᱟᱫᱚ ᱚᱱᱠᱟᱭ ᱢᱮᱛᱟ ᱫᱮᱭᱟ ᱟᱡ ᱵᱟᱵᱟᱜᱮ ᱟᱫᱚ ᱚᱱᱠᱟᱭ ᱢᱮᱛᱟᱫᱮ ᱠᱷᱟᱱ ᱫᱚ ᱟᱡ ᱵᱟᱵᱟᱭ ᱢᱮᱱ ᱠᱮᱜᱼᱟ ᱡᱮ ᱵᱟᱝᱜᱮ ᱵᱮᱴᱟ ᱱᱚᱝᱠᱟ ᱫᱚ ᱵᱟᱝᱜᱮ ᱦᱩᱭᱩᱜᱼᱟ ᱟᱫᱚ ᱩᱱᱡᱚᱠᱷᱟᱡ ᱜᱩᱨᱩ ᱜᱚᱢᱠᱮ ᱟᱨᱦᱚᱸ ᱱᱚᱣᱟᱭ ᱩᱭᱦᱟᱹᱨ ᱠᱮᱜᱼᱟ ᱢᱮᱱᱠᱷᱟᱱ ᱟᱵᱚ ᱫᱤᱠᱩ ᱛᱮᱵᱚᱱ ᱯᱟᱲᱦᱟᱜ ᱠᱟᱱᱟ ᱮᱱᱠᱷᱟᱱ ᱟᱵᱚᱣᱟᱜ ᱦᱚᱸᱛᱚ ᱪᱤᱠᱤ ᱢᱟ ᱢᱮᱱᱟᱜ ᱜᱮᱭᱟ ᱟᱫᱚ ᱩᱱ ᱡᱚᱠᱷᱟᱡ ᱟᱡ ᱟᱡ ᱮ ᱮᱠᱞᱟ ᱜᱮ ᱩᱱᱟᱹᱜ ᱮ ᱠᱩᱨᱩᱢᱩᱴᱩ ᱠᱮᱜᱼᱟ ᱡᱮ ᱩᱱᱤ ᱫᱚ ᱟᱵᱚ ᱟᱵᱚᱣᱟᱜ ᱪᱤᱠᱤ ᱧᱟᱢ ᱚᱰᱚᱠ ᱠᱮᱜᱼᱟᱭ ᱡᱮ ᱟᱵᱚᱣᱟᱜ ᱥᱟᱱᱛᱟᱲ ᱠᱚᱣᱟᱜ ᱚᱞ ᱪᱤᱠᱤ ᱧᱟᱢ ᱚᱰᱚᱠ ᱠᱮᱜᱼᱟᱭ ᱟᱨ ᱩᱱᱤ ᱫᱚ ᱚᱱᱟ ᱚᱞ ᱪᱤᱠᱤ ᱫᱚ ᱛᱮ ᱟᱹᱰᱤᱜᱟᱱ ᱠᱤᱛᱟᱹᱵ ᱠᱚᱦᱚᱸᱭ ᱪᱷᱟᱯᱟ ᱥᱚᱫᱚᱨ ᱠᱮᱜᱼᱟ ᱟᱨ ᱩᱱᱤᱫᱚ ᱩᱱᱟᱹᱜ ᱜᱟᱱ ᱠᱤᱛᱟᱹᱵ ᱠᱚᱭ ᱪᱷᱟᱯᱟ ᱥᱚᱫᱚᱨ ᱠᱮᱜᱼᱟ ᱡᱮ ᱚᱱᱟ ᱠᱤᱛᱟᱹᱵ ᱠᱚ ᱪᱷᱟᱯᱟ ᱥᱚᱫᱚᱨ ᱛᱮ ᱟᱭᱢᱟ ᱜᱟᱱ ᱩᱱᱤ ᱥᱟᱨᱦᱟᱣᱮ ᱧᱟᱢ ᱠᱮᱜᱼᱟ ᱟᱫᱚ ᱮᱛᱚᱦᱚᱵ ᱨᱮᱫᱚ ᱚᱠᱚᱭ ᱦᱚᱸ ᱵᱟᱝᱠᱚ ᱜᱚᱲᱚᱣᱟᱢᱟ ᱮᱛᱚᱦᱚᱵ ᱛᱮᱫᱚ ᱟᱢᱜᱮ ᱪᱷᱩᱴᱟᱹᱣ ᱦᱩᱭᱩᱜᱼᱟ ᱟᱫᱚ ᱱᱚᱣᱟ ᱯᱩᱛᱷᱤᱨᱮ ᱯᱟᱲᱦᱟᱣ ᱠᱟᱛᱮ ᱪᱮ ᱟᱡᱟᱜ ᱡᱤᱭᱚᱱ ᱪᱟᱨᱤᱛᱤᱧ ᱧᱮᱞ ᱠᱟᱛᱮ ᱤᱧ ᱱᱚᱣᱟ ᱥᱮᱪᱮᱫ ᱤᱧ ᱧᱟᱢᱮᱜᱼᱟ ᱡᱮ ᱮᱛᱚᱦᱚᱵ ᱡᱚᱠᱷᱟᱡ ᱫᱚ ᱟᱢ ᱚᱠᱚᱭ ᱦᱚᱸ ᱵᱟᱝᱠᱚ ᱜᱚᱲᱚᱣᱟᱢᱟ ᱪᱮ ᱚᱠᱚᱭ ᱦᱚᱸ ᱫᱤᱥᱟᱹ ᱫᱚ ᱚᱱᱠᱟ ᱵᱟᱝᱠᱚ ᱮᱢᱟᱢᱟ ᱚᱱᱟ ᱟᱢᱟᱜ ᱚᱲᱟᱜ ᱞᱟᱹᱜᱤᱫ ᱫᱚ ᱟᱢᱜᱮ ᱪᱷᱩᱴᱟᱹᱣ ᱦᱩᱭᱩᱜᱼᱟ ᱟᱨ ᱟᱢᱟᱜ ᱫᱷᱚᱨᱚᱢ ᱞᱟᱹᱜᱤᱫ ᱦᱚᱸ ᱟᱢᱜᱮ ᱪᱷᱩᱴᱟᱹᱣ ᱦᱩᱭᱩᱜᱼᱟ ᱢᱮᱱᱫᱚ ᱟᱢᱟᱜ ᱤᱧ ᱚᱲᱟᱜ ᱠᱚ ᱞᱟᱹᱜᱤᱫ ᱫᱚ ᱟᱢ ᱛᱮᱜᱮ ᱪᱷᱩᱴᱟᱹᱣ ᱦᱩᱭᱩᱜᱼᱟ ᱮᱛᱚᱦᱚᱵ ᱨᱮᱫᱚ ᱚᱠᱚᱭ ᱦᱚᱸ ᱚᱱᱠᱟ ᱜᱚᱲᱚ ᱪᱮ ᱚᱠᱚᱭ ᱦᱚᱸ ᱚᱱᱠᱟ ᱫᱤᱥᱟᱹ ᱫᱚ ᱵᱟᱝᱠᱚ ᱞᱟᱹᱭᱟᱢᱟ ᱟᱫᱚ ᱚᱱᱟ ᱞᱟᱜᱤᱫ ᱫᱚ ᱟᱢᱜᱮ ᱪᱷᱩᱴᱟᱹᱣ ᱦᱩᱭᱩᱜᱼᱟ ᱟᱨ ᱟᱢᱜᱮ ᱠᱩᱨᱩᱢᱩᱴᱩ ᱦᱩᱭᱩᱜᱼᱟ ᱟᱨ ᱚᱱᱟ ᱠᱚ ᱯᱩᱛᱷᱤ ᱨᱮᱫᱚ ᱤᱧ ᱫᱚ ᱱᱚᱣᱟ ᱠᱚ ᱫᱤᱥ ᱦᱩᱫᱤᱥᱤᱧ ᱧᱟᱢ ᱠᱮᱜᱼᱟ ᱟᱨ ᱚᱱᱟ ᱟᱡᱟᱜ ᱡᱤᱭᱚᱱ ᱪᱟᱨᱤᱛ ᱨᱮ ᱧᱮᱞ ᱠᱟᱛᱮ ᱫᱚ ᱤᱧ ᱟᱹᱰᱤ ᱥᱩᱠ ᱟᱨ ᱟᱹᱰᱤ ᱥᱟᱯᱷᱟ ᱢᱚᱱᱮᱧ ᱟᱹᱭᱠᱟᱹᱣ ᱠᱮᱫᱟ ᱱᱚᱜᱼᱚᱸᱭ ᱱᱚᱝᱠᱟ ᱟᱡᱟᱜ ᱡᱤᱭᱚᱱ ᱪᱟᱨᱤᱛ ᱨᱮᱧ ᱯᱟᱲᱦᱟᱣ ᱠᱟᱛᱮ ᱤᱧ ᱟᱹᱰᱤ ᱜᱟᱱ ᱥᱤᱠᱱᱟᱹᱛ ᱤᱧ ᱧᱟᱢ ᱠᱮᱜᱼᱟ ᱪᱮ ᱵᱟᱝᱢᱟ ᱟᱵᱚᱣᱟᱜ ᱚᱞ ᱪᱤᱠᱤ ᱠᱚ ᱪᱮᱫ ᱞᱮᱠᱟ ᱟᱵᱚᱣᱟᱜ ᱫᱤᱥᱚᱢᱨᱮ ᱟᱜᱩ ᱠᱮᱜᱼᱟᱭ ᱟᱨ ᱟᱵᱚᱣᱟᱜ ᱪᱮᱫ ᱞᱮᱠᱟ ᱚᱱᱟ ᱟᱵᱚᱣᱟᱜ ᱞᱟᱜᱩ ᱠᱮᱜᱼᱟ ᱪᱮᱫ ᱞᱮᱠᱟ ᱟᱵᱚ ᱚᱱᱟᱛᱮ ᱱᱮᱛᱚᱝ ᱵᱚᱱ ᱯᱟᱲᱦᱟᱜ ᱠᱟᱱᱟ ᱟᱫᱚ ᱤᱧ ᱫᱚ ᱱᱚᱣᱟ ᱜᱮ ᱟᱹᱰᱤ ᱜᱚᱨᱚᱵ ᱟᱨ ᱟᱹᱰᱤ ᱵᱮᱥᱮᱧ ᱟᱹᱭᱠᱟᱹᱣᱟ ᱡᱮ ᱟᱵᱚᱣᱟᱜ ᱚᱱᱟ ᱚᱞ ᱪᱤᱠᱤ ᱟᱵᱚᱣᱟᱜ ᱴᱷᱮᱱᱮ ᱞᱟᱹᱜᱩ ᱠᱮᱜᱼᱟ ᱟᱨ ᱟᱵᱚ ᱱᱤᱛᱚᱜ ᱚᱱᱟ ᱚᱞ ᱪᱤᱠᱤ ᱛᱮᱵᱚ ᱯᱟᱲᱦᱟᱜ ᱠᱟᱱᱟ ᱟᱨ ᱤᱧ ᱫᱚ ᱱᱚᱜᱼᱚᱸᱭ ᱱᱚᱣᱟ ᱠᱚ ᱥᱤᱠᱷᱱᱟᱹᱛᱤᱧ ᱧᱟᱢ ᱠᱮᱜᱼᱟ